ᱦᱮᱞᱳ ᱦᱮᱞᱳ ᱪᱟᱹᱥᱤ ᱵᱷᱟᱭ ᱵᱟᱸᱠᱩᱲᱟ ᱵᱟᱸᱠᱩᱲᱟ ᱦᱚᱱᱚᱛ ᱨᱮ ᱟᱯᱮ ᱪᱮᱫ ᱠᱚᱯᱮ ᱪᱟᱥᱟ

ᱛᱟᱦᱚᱞᱮ ᱚᱱᱟ ᱦᱳᱲᱳ ᱫᱚ ᱪᱮᱫ ᱞᱮᱠᱟ ᱠᱟᱛᱮ ᱯᱮ ᱪᱟᱥᱟ

ᱚ ᱜᱩᱴᱩ ᱨᱮᱜᱮ ᱜᱤᱰᱤ ᱠᱟᱛᱮ ᱯᱮ ᱨᱚᱦᱚᱭᱟ

ᱚ ᱫᱟᱜ ᱠᱚᱫᱚ ᱯᱮ ᱧᱟᱢᱟ ᱛᱟᱦᱚᱞᱮ

ᱟᱫᱚ ᱛᱟᱦᱚᱞᱮ ᱠᱷᱚᱥᱞᱟ ᱫᱚ ᱪᱮᱫ ᱞᱮᱠᱟ ᱠᱟᱛᱮ ᱯᱮ ᱪᱟᱥᱟ ᱯᱩᱭᱜᱮᱭᱟ ᱥᱮ ᱠᱷᱚᱥᱞᱟ ᱫᱚ

ᱛᱟᱦᱚᱞᱮ ᱟᱱᱟᱡ ᱯᱟᱹᱛᱤ ᱠᱚᱫᱚ ᱡᱚᱛᱚ ᱵᱷᱟᱹᱜᱤ ᱜᱮ ᱪᱟᱥ ᱫᱚ ᱦᱩᱭᱩᱜᱼᱟ ᱵᱟᱝ